ᱟᱹᱛᱩ ᱯᱤᱪᱷᱤ ᱥᱮ ᱴᱚᱞᱟ ᱯᱤᱪᱷᱤ ᱢᱤᱫᱴᱟᱝ ᱯᱚᱛᱚᱵ ᱢᱩᱨᱟᱹᱭ ᱛᱟᱦᱮᱸ ᱫᱚᱨᱠᱟᱨ ᱠᱟᱱ ᱜᱮᱭᱟ ᱚᱸᱰᱮᱫᱚ ᱡᱚᱛᱚ ᱦᱚᱲᱛᱮ ᱯᱚᱛᱚᱵᱮᱢ ᱠᱤᱨᱤᱧᱟ ᱟᱨ ᱢᱤᱫ ᱫᱷᱟᱹᱣ ᱠᱟᱛᱮᱢ ᱯᱟᱲᱦᱟᱣᱟ ᱟᱨ ᱚᱸᱰᱮ ᱢᱤᱫᱴᱟᱝ ᱴᱷᱤᱠᱟᱹᱱᱟ ᱴᱷᱟᱶᱨᱮᱢ ᱫᱚᱦᱚ ᱠᱟᱜᱼᱟ ᱚᱱᱠᱟ ᱜᱮ ᱟᱢ ᱯᱟᱲᱦᱟᱣ ᱠᱮᱫᱟᱢ ᱫᱚᱦᱚ ᱠᱮᱫᱟᱢ ᱟᱨᱦᱚᱸ ᱚᱠᱚᱭᱪᱚ ᱚᱠᱚᱛᱚᱭ ᱧᱟᱢᱠᱮᱫᱼᱟ ᱟᱡᱟᱜ ᱚᱠᱛᱚ ᱚᱰᱳᱠ ᱠᱟᱛᱮᱫ ᱚᱸᱰᱮ ᱦᱤᱡᱩᱜᱼᱟᱭ ᱯᱟᱲᱦᱟᱣᱟᱭ ᱟᱨᱮ ᱫᱚᱦᱚ ᱠᱟᱜᱼᱟ ᱡᱚᱛᱚ ᱞᱮᱠᱟᱱ ᱯᱚᱛᱚᱵ ᱚᱸᱰᱮ ᱛᱟᱦᱮᱸᱱᱟ ᱮᱱᱠᱷᱟᱱ ᱡᱚᱛᱚ ᱯᱚᱛᱚᱵ ᱡᱩᱫᱤ ᱡᱚᱛᱚ ᱦᱚᱲᱠᱚ ᱯᱟᱲᱦᱟᱣᱟ ᱮᱱᱠᱷᱟᱱ ᱩᱱᱠᱩ ᱡᱟᱦᱟᱸ ᱜᱮᱭᱟᱱ ᱚᱱᱟ ᱯᱚᱛᱚᱵ ᱠᱷᱚᱱ ᱡᱟᱦᱟᱸ ᱧᱟᱢᱚᱜᱼᱟ ᱚᱱᱟ ᱟᱡ ᱱᱤᱡᱮᱛᱮᱜᱮ ᱯᱟᱲᱦᱟᱣ ᱛᱮᱜᱮ ᱪᱮᱫᱚᱜᱚᱜᱼᱟ ᱚᱱᱟ ᱯᱚᱛᱚᱵ ᱢᱟᱫᱽᱫᱷᱚᱢᱛᱮ ᱪᱮᱫᱚᱜᱚᱜᱼᱟ ᱩᱱᱤ ᱟᱨ ᱢᱤᱫ ᱦᱚᱲ ᱵᱟᱭ ᱚᱰᱚᱠ ᱦᱚᱪᱚᱣᱟᱭᱟ ᱡᱮ ᱱᱚᱣᱟ ᱠᱟᱛᱷᱟ ᱱᱚᱣᱟ ᱥᱮᱪᱮᱫ ᱱᱚᱣᱟ ᱜᱮᱭᱟᱱ ᱟᱢ ᱤᱧ ᱵᱩᱡᱷᱟᱹᱣᱤᱧ ᱢᱮᱱᱛᱮ ᱚᱸᱰᱮ ᱟᱡ ᱯᱚᱛᱚᱵᱨᱮ ᱡᱟᱦᱟᱸᱛᱤᱱᱟᱹᱜ ᱠᱟᱛᱷᱟᱭ ᱚᱞᱟᱠᱟᱜᱼᱟ ᱚᱱᱟᱫᱚ ᱟᱹᱰᱤ ᱢᱚᱡᱽᱛᱮ ᱡᱟᱦᱟᱸ ᱚᱞᱠᱚᱜᱼᱟ ᱥᱮ ᱚᱱᱟ ᱟᱢ ᱯᱟᱲᱦᱟᱣ ᱞᱮᱠᱷᱟᱱ ᱜᱮ ᱟᱢᱟᱜ ᱢᱤᱫ ᱢᱚᱱᱮᱛᱮᱢ ᱯᱟᱲᱦᱟᱣ ᱞᱮᱠᱷᱟᱱ ᱜᱮ ᱚᱱᱟᱫᱚ ᱦᱟᱛᱟᱝ ᱨᱮᱦᱚᱸ ᱵᱟᱹᱭᱥᱟᱹᱣᱼᱟ ᱚᱱᱟ ᱯᱚᱛᱚᱵ ᱢᱩᱨᱟᱹᱭ ᱫᱚᱦᱚ ᱫᱚ ᱟᱹᱰᱤᱜᱮ ᱵᱮᱥᱟ ᱡᱚᱛᱚ ᱟᱹᱛᱩᱨᱮ ᱛᱟᱦᱮᱸ ᱫᱚᱨᱠᱟᱨ ᱠᱟᱱᱟ ᱴᱚᱞᱟ ᱯᱤᱪᱷᱤᱦᱚᱸ ᱛᱟᱦᱮᱸ ᱫᱚᱨᱠᱟᱨ ᱠᱟᱱ ᱜᱮᱭᱟ ᱱᱚᱝᱠᱟ ᱥᱟᱱᱛᱟᱲᱤ ᱟᱹᱛᱩ ᱠᱚᱨᱮᱫᱚ ᱥᱟᱱᱛᱟᱲᱤ ᱛᱮᱭᱟᱜ ᱥᱮ ᱚᱞ ᱪᱤᱠᱤᱛᱮ ᱚᱞ ᱠᱚᱜᱼᱢᱟ ᱟᱨ ᱪᱷᱟᱹᱛᱤᱠ ᱨᱮᱭᱟᱜ ᱫᱚ ᱪᱷᱟᱹᱛᱤᱠ ᱞᱮᱠᱟᱱᱟᱜ ᱟᱫᱚ ᱠᱷᱟᱥᱠᱟᱨ ᱥᱮ ᱟᱥᱚᱠᱟᱭᱛᱮ ᱥᱟᱱᱛᱟᱲᱤ ᱨᱮᱱᱟᱜ ᱜᱮ ᱢᱮᱱ ᱥᱚᱵᱷᱟᱜ ᱠᱟᱱ ᱛᱤᱧᱟᱹ ᱱᱟᱦᱟᱜ ᱡᱮ ᱥᱟᱱᱛᱟᱲᱤ ᱟᱹᱛᱩ ᱠᱚᱨᱮᱫᱚ ᱥᱟᱱᱛᱟᱲᱤ ᱨᱮᱱᱟᱜ ᱡᱟᱦᱟᱸ ᱛᱤᱱᱟᱹᱜ ᱟᱹᱱᱼᱟᱹᱨᱤ ᱛᱟᱦᱮᱱᱟ ᱞᱟᱭᱼᱞᱟᱠᱪᱟᱨ ᱛᱟᱦᱮᱱᱟ ᱟᱨ ᱥᱮᱫᱟᱭ ᱦᱟᱯᱲᱟᱢ ᱠᱚᱣᱟᱜ ᱠᱟᱛᱷᱟ ᱠᱚ ᱛᱟᱦᱮᱱᱟ ᱥᱮ ᱥᱮᱨᱮᱧᱠᱚ ᱛᱟᱦᱮᱱᱟ ᱮᱢᱟᱱᱼᱛᱮᱢᱟᱱ ᱡᱚᱛᱚ ᱞᱮᱠᱟᱱ ᱮᱱᱮᱡᱼᱥᱮᱨᱮᱧ ᱠᱚ ᱛᱟᱦᱮᱱᱟ ᱨᱩᱼᱨᱟᱦᱟ ᱮᱢᱟᱱᱼᱛᱮᱢᱟᱱ ᱠᱟᱛᱷᱟ ᱠᱚ ᱡᱚᱛᱚ ᱞᱮᱠᱟᱱᱟᱜ ᱛᱟᱦᱮᱱᱟ ᱮᱱᱠᱷᱟᱱ ᱚᱸᱰᱮ ᱯᱚᱛᱚᱵ ᱢᱩᱨᱟᱹᱭ ᱛᱮᱭᱟᱨ ᱠᱚᱜᱼᱟ ᱮᱱᱠᱷᱟᱱ ᱡᱟᱦᱟᱸᱭ ᱦᱚᱲ ᱚᱠᱚᱭ ᱪᱚᱝ ᱛᱤᱨᱮ ᱚᱠᱛᱚᱭ ᱧᱟᱢᱟ ᱩᱱᱤ ᱩᱱᱨᱮ ᱚᱠᱛᱚ ᱚᱰᱳᱠ ᱠᱟᱛᱮᱫ ᱥᱮᱱ ᱜᱚᱫᱚᱜᱼᱟᱭ ᱯᱟᱲᱦᱟᱣ ᱜᱚᱫᱚᱜᱼᱟᱭ ᱟᱨᱮ ᱪᱮᱫᱚᱜᱼᱟ